ᱦᱮᱞᱳ ᱟᱹᱵᱤᱱ ᱡᱷᱮᱴ ᱱᱟᱣᱟ ᱱᱟᱣᱟ ᱠᱤᱛᱟᱹᱵᱽ ᱤᱭᱟᱹ ᱯᱚᱛᱚᱵ ᱫᱚᱠᱟᱱ ᱵᱤᱱ ᱠᱷᱩᱞᱟᱹᱣ ᱠᱟᱜᱼᱟ ᱟᱫᱚ ᱠᱷᱮᱨᱣᱟᱞ ᱵᱚᱝᱥᱚ ᱫᱷᱚᱨᱚᱢ ᱯᱩᱛᱷᱤ ᱧᱟᱢᱚᱜᱼᱟ ᱠᱤ ᱟᱪᱪᱷᱟ ᱡᱟᱦᱮᱨ ᱜᱟᱲ ᱵᱚᱸᱜᱟ ᱥᱟᱱᱛᱟᱲ ᱠᱚ ᱟᱪᱪᱷᱟ ᱡᱮᱢᱚᱱ ᱡᱮᱢᱚᱱ ᱢᱮᱱᱟᱜᱼᱟ ᱠᱟᱨᱟᱢ ᱵᱤᱱᱛᱤ ᱠᱚ ᱫᱟᱲᱮ ᱜᱮ ᱫᱷᱚᱱ ᱥᱟᱱᱟᱢ ᱞᱮᱠᱟᱱᱟᱜ ᱯᱚᱛᱚᱵ ᱧᱟᱢᱚᱜᱼᱟ ᱪᱮ ᱴᱷᱤᱠᱜᱮᱭᱟ ᱪᱮᱫᱞᱮᱠᱟ ᱜᱚᱱᱚᱝ ᱯᱟᱲᱟᱜᱼᱟ ᱧᱮᱞ ᱦᱩᱭᱩᱜᱼᱟ ᱟᱪᱪᱷᱟ ᱴᱷᱤᱠ ᱜᱮᱭᱟ ᱠᱟᱹᱣᱰᱤ ᱠᱚ ᱡᱩᱫᱤᱞᱤᱧ ᱡᱚᱜᱟᱲ ᱞᱮᱠᱷᱟᱱ ᱦᱟᱸᱜ ᱪᱟᱞᱟᱜᱼᱟᱹᱞᱤᱧ ᱥᱮ ᱪᱮᱫᱞᱮᱠᱟ ᱦᱮᱸ ᱦᱚᱸ ᱤᱭᱟᱹ ᱧᱟᱢᱚᱜ ᱜᱮᱭᱟ ᱵᱟᱝ ᱴᱷᱤᱠᱜᱮᱭᱟ ᱴᱷᱤᱠᱜᱮᱭᱟ ᱚᱱᱟ ᱠᱚᱨᱮ ᱦᱮᱸ ᱦᱳᱭ ᱱᱤᱥᱪᱳᱭ ᱚᱱᱟᱠᱚᱜᱮ ᱞᱟᱹᱠᱛᱤᱜ ᱠᱟᱱᱟ ᱱᱚᱣᱟ ᱢᱮᱱᱟᱜᱼᱟ ᱠᱤᱪᱷᱩ ᱫᱚᱞᱤᱧ ᱯᱟᱲᱦᱟᱣ ᱠᱟᱜᱼᱟ ᱟᱪᱪᱷᱟ ᱦᱚᱸ ᱦᱚᱸ ᱴᱷᱤᱠᱜᱮᱭᱟ ᱛᱚ ᱛᱟᱦᱚᱞᱮ ᱠᱷᱟᱡ ᱟᱹᱰᱤ ᱱᱟᱯᱟᱭ ᱠᱚᱢᱚᱜᱼᱟ ᱟᱫᱚ ᱚᱱᱟ ᱚᱱᱟ ᱵᱟᱨᱮᱛᱮ ᱡᱮᱢᱚᱱ ᱮᱞᱠᱷᱟ ᱠᱚ ᱥᱟᱱᱟᱢ ᱞᱮᱠᱟᱱᱟᱜ ᱜᱮ ᱧᱟᱢᱚᱜᱼᱟ ᱡᱮᱢᱚᱱ ᱱᱤᱭᱟᱹ ᱠᱚ ᱟᱨ ᱱᱟᱣᱟ ᱱᱟᱜ ᱠᱷᱚᱵᱚᱨ ᱠᱟᱜᱚᱡᱽ ᱠᱚ ᱟᱪᱪᱷᱟ ᱴᱷᱤᱠ ᱜᱮᱭᱟ